ᱫᱟᱜ ᱤᱫᱤ ᱠᱟᱛᱮᱫ ᱞᱤᱧ ᱢᱮᱱᱟ ᱫᱟᱜ ᱫᱚ ᱱᱩᱱᱟᱹᱜ ᱡᱟᱭᱜᱟ ᱯᱚᱨᱤᱢᱟᱱᱨᱮ ᱟᱹᱰᱤᱜᱟᱱ ᱫᱚᱨᱠᱟᱨ ᱪᱮᱫᱟᱜ ᱥᱮ ᱟᱵᱚ ᱟᱵᱚ ᱮᱦᱚᱵ ᱠᱷᱚᱱ ᱢᱟᱱᱮ ᱡᱚᱢᱼᱧᱩ ᱠᱷᱚᱱ ᱮᱦᱚᱵ ᱠᱟᱛᱮᱫ ᱟᱵᱚᱫᱚ ᱫᱟᱜ ᱫᱚ ᱟᱹᱰᱤ ᱫᱚᱨᱠᱟᱨ ᱪᱮᱫᱟᱜ ᱥᱮ ᱫᱟᱜ ᱫᱚ ᱚᱱᱠᱟ ᱱᱚᱝᱠᱟ ᱟᱹᱰᱤ ᱡᱟᱭᱜᱟᱨᱮ ᱟᱹᱰᱤ ᱞᱮᱠᱟᱱ ᱟᱹᱰᱤ ᱞᱮᱠᱟᱱ ᱟᱹᱰᱤ ᱞᱮᱠᱟᱱ ᱡᱟᱭᱜᱟᱨᱮ ᱫᱟᱜ ᱫᱚᱨᱠᱟᱨ ᱜᱮ ᱱᱤᱦᱟᱹᱛ ᱜᱮ ᱫᱟᱜ ᱵᱟᱠᱷᱟᱱ ᱪᱮᱫᱦᱚᱸ ᱵᱟᱭ ᱦᱩᱭ ᱫᱟᱲᱮᱭᱟᱜᱼᱟ ᱚᱱᱠᱟ ᱡᱟᱭᱜᱟᱛᱮ ᱟᱵᱚ ᱦᱚᱸ ᱥᱤᱛᱩᱝ ᱫᱤᱱᱨᱮ ᱱᱚᱝᱠᱟᱼᱱᱚᱝᱠᱟᱱ ᱱᱤᱡᱚ ᱚᱲᱟᱜ ᱨᱮᱦᱚᱸ ᱟᱹᱰᱤ ᱞᱮᱠᱟᱱ ᱠᱳᱵᱚᱵᱤᱱ ᱢᱟᱱᱮ ᱡᱚᱱᱱᱚᱲ ᱱᱤᱡᱮᱨ ᱡᱟᱭᱜᱟ ᱚᱲᱟᱜ ᱵᱷᱤᱛᱨᱤ ᱨᱮᱦᱚᱸ ᱢᱤᱫᱴᱟᱝ ᱵᱚ ᱞᱟᱜ ᱠᱟᱛᱮᱫ ᱤᱱᱟᱹ ᱥᱩᱨ ᱵᱷᱤᱛᱤᱨ ᱨᱮ ᱟᱹᱰᱤ ᱦᱚᱲ ᱫᱟᱜ ᱠᱚ ᱵᱮᱵᱚᱦᱟᱨ ᱠᱟᱛᱮᱫ ᱠᱚ ᱱᱚᱥᱴᱚᱭᱮᱫᱼᱟ ᱪᱮᱫ ᱞᱮᱠᱟ ᱡᱟᱦᱟᱸᱭ ᱦᱚᱲᱟᱜ ᱡᱟᱦᱟᱸ ᱵᱤᱥᱛᱤ ᱡᱟᱦᱟᱸ ᱡᱟᱭᱜᱟ ᱨᱮ ᱵᱤᱥᱛᱤ ᱢᱮᱱᱟᱜᱼᱟ ᱩᱱᱤᱢᱟ ᱡᱟᱹᱥᱛᱤᱜᱮ ᱟᱭ ᱟᱨ ᱡᱟᱦᱟᱸ ᱦᱚᱲᱟᱜ ᱵᱟᱹᱱᱩᱜᱼᱟ ᱮᱱᱠᱷᱟᱱ ᱢᱟ ᱩᱱᱤ ᱢᱟ ᱠᱚᱢᱜᱮ ᱟᱭ ᱚᱱᱠᱟ ᱞᱮᱠᱟ ᱡᱟᱦᱟᱸᱭ ᱦᱚᱲ ᱡᱟᱹᱥᱛᱤ ᱢᱮᱱᱟᱜᱼᱟ ᱩᱱᱠᱩ ᱜᱮ ᱡᱟᱹᱥᱛᱤ ᱠᱚ ᱡᱟᱹᱥᱛᱤ ᱠᱚ ᱵᱮᱵᱚᱦᱟᱨᱟ ᱠᱤᱱᱛᱩ ᱟᱵᱚ ᱪᱮᱫ ᱞᱮᱠᱟ ᱵᱟᱵᱚ ᱵᱮᱵᱚᱦᱟᱨ ᱫᱟᱲᱮᱭᱟᱜ ᱠᱟᱱᱟ ᱮᱱᱠᱷᱟᱱ ᱢᱟ ᱫᱟᱜ ᱢᱟ ᱥᱚᱝᱠᱚᱴᱚᱜ ᱦᱩᱭᱩᱜ ᱜᱮᱭᱟ ᱢᱟᱱᱮ ᱟᱱᱟᱴ ᱦᱩᱭᱩᱜ ᱜᱮᱭᱟ ᱚᱱᱠᱟᱜᱮ ᱫᱟᱜ ᱨᱮᱦᱚᱸ ᱡᱩᱫᱤ ᱵᱤᱥᱛᱤ ᱵᱚᱱ ᱵᱮᱵᱚᱦᱟᱨᱟ ᱱᱚᱜᱼᱚ ᱱᱚᱝᱠᱟ ᱮᱱᱠᱷᱟᱱ ᱚᱠᱚᱭ ᱦᱚᱸ ᱡᱟᱦᱟᱸᱭ ᱦᱚᱲ ᱫᱚ ᱫᱟᱜ ᱦᱚᱸ ᱵᱟᱵᱚᱱ ᱧᱟᱢ ᱫᱟᱲᱮᱭᱟᱜᱼᱟ ᱡᱮ ᱡᱟᱦᱟᱸ ᱡᱟᱭᱜᱟ ᱦᱚᱸ ᱢᱤᱫᱴᱟᱱᱝᱼᱢᱤᱫᱴᱟᱝ ᱡᱟᱭᱜᱟ ᱢᱮᱱᱟᱜᱼᱟ ᱱᱚᱣᱟᱦᱚᱸ ᱫᱟᱜ ᱞᱟᱹᱜᱤᱫ ᱫᱚ ᱟᱹᱰᱤ ᱱᱚᱣᱟ ᱫᱟᱜ ᱡᱤᱱᱤᱥ ᱵᱟᱵᱚᱱ ᱧᱟᱢ ᱫᱟᱲᱮᱭᱟᱜᱼᱟ